ᱦᱩ ᱦᱮᱞᱳ

ᱦᱩᱸ ᱫᱩᱨᱜᱟᱹᱯᱩᱨ ᱯᱚᱞᱟᱥᱰᱤᱦᱟᱹ ᱠᱷᱚᱱᱞᱤᱧ ᱞᱟᱹᱭᱮᱫᱼᱟ ᱟᱹᱞᱤᱧ ᱫᱚ

ᱟᱹᱵᱤᱱ ᱫᱚ ᱞᱟᱹᱴᱩ ᱪᱟᱹᱥᱤ ᱠᱟᱱᱟᱵᱤᱱ ᱛᱚ

ᱞᱟᱹᱭᱫᱟᱹᱧ ᱦᱩᱲᱩ ᱠᱚ ᱪᱮᱫ ᱞᱮᱠᱟ ᱵᱷᱟᱵᱽᱛᱮ ᱪᱟᱥᱼᱵᱟᱥ

ᱦᱩᱸ ᱴᱷᱤᱠ ᱜᱮᱭᱟ ᱛᱟᱦᱞᱮ ᱟᱭᱢᱟ ᱠᱤᱪᱷᱩᱞᱤᱧ ᱵᱟᱰᱟᱭ ᱠᱮᱫᱟ ᱡᱚᱦᱟᱨᱜᱮ ᱦᱮᱸ ᱢᱟ ᱛᱟᱦᱞᱮ ᱡᱚᱦᱟᱨᱜᱮ